ᱫᱷᱚᱨᱚᱢᱟᱱ ᱥᱮᱨᱣᱟ ᱨᱮᱫᱚ ᱡᱮᱛᱮ ᱠᱷᱚᱱ ᱢᱟᱨᱟᱝ ᱵᱚᱸᱜᱟ ᱫᱚ ᱦᱩᱭᱩᱜ ᱠᱟᱱᱟ ᱵᱟᱦᱟ ᱵᱟᱦᱟ ᱨᱮᱫᱚ ᱵᱟᱦᱟ ᱞᱮ ᱵᱚᱸᱜᱟᱭᱟ ᱵᱟᱦᱟ ᱨᱮ ᱫᱚ ᱡᱟᱦᱮᱨ ᱨᱮᱞᱮ ᱵᱚᱸᱜᱟᱭᱟ ᱵᱟᱦᱟ ᱨᱮ ᱵᱚᱸᱜᱟ ᱟᱛᱮᱡ ᱦᱮᱡ ᱚᱲᱟᱜ ᱦᱮᱡ ᱟᱛᱮᱡ ᱫᱷᱚᱨᱚᱢ ᱟᱠᱷᱲᱟ ᱨᱮ ᱵᱟᱦᱟ ᱞᱮ ᱮᱱᱮᱡᱟ ᱟᱨ ᱵᱚᱸᱜᱟ ᱫᱚ ᱟᱹᱰᱤ ᱰᱷᱮᱨ ᱵᱚᱸ ᱢᱮᱱᱟᱜᱼᱟ ᱡᱟᱦᱟᱸ ᱞᱮᱠᱟ ᱡᱟᱦᱮᱨ ᱡᱟᱦᱮᱨ ᱨᱮᱞᱮ ᱵᱚᱸᱜᱟᱭᱟ ᱡᱟᱦᱮᱨ ᱨᱮ ᱴᱟᱺᱰᱤ ᱨᱮᱫᱚ ᱴᱟᱺᱰᱤ ᱵᱚᱸᱜᱟ ᱜᱚᱲᱟ ᱨᱮ ᱜᱚᱲᱟ ᱵᱚᱸᱜᱟ ᱚᱱᱠᱟ ᱜᱮ ᱟᱹᱰᱤ ᱰᱷᱮᱨ ᱵᱚᱸᱜᱟ ᱢᱮᱱᱟᱜᱼᱟ ᱥᱤᱢᱟᱹ ᱨᱮᱫᱚ ᱥᱤᱢᱟᱹ ᱵᱚᱸᱜᱟ ᱟᱨ ᱡᱮᱛᱮ ᱡᱟᱭᱜᱟ ᱨᱮ ᱟᱞᱟᱜᱽ ᱟᱞᱟᱜᱽ ᱟᱞᱟᱜᱽ ᱟᱞᱟᱜᱽ ᱯᱟᱹᱦᱩᱲ ᱠᱚ ᱫᱚᱨᱠᱟᱨᱚᱜᱼᱟ ᱚᱱᱟ ᱡᱟᱦᱮᱨ ᱨᱮ ᱥᱤᱢᱟᱹ ᱵᱚᱸᱜᱟ ᱨᱮᱫᱚ ᱥᱤᱢ ᱵᱚᱸᱜᱟ ᱛᱟᱨᱯᱚᱨᱮ ᱴᱟᱺᱰᱤ ᱵᱚᱸᱜᱟᱭ ᱨᱮᱫᱚ ᱢᱮᱨᱚᱢ ᱢᱮᱨᱚᱢ ᱵᱚᱫᱟ ᱥᱩᱠᱨᱤ ᱟᱨ ᱵᱟᱝ ᱠᱷᱟᱱ ᱵᱟᱦᱟ ᱦᱚᱸ ᱞᱮ ᱵᱚᱸᱜᱟᱭᱮᱫ ᱜᱮᱭᱟ ᱟᱨ ᱟᱠᱷᱲᱟ ᱨᱮ ᱟᱠᱷᱲᱟ ᱨᱮᱫᱚ ᱡᱮᱛᱮ ᱞᱮᱠᱟᱱᱟᱜ ᱞᱮ ᱮᱱᱮᱡ ᱥᱮᱨᱮᱧᱟ ᱫᱷᱚᱨᱚᱢ ᱟᱠᱷᱲᱟ ᱨᱮ ᱵᱚᱸᱜᱟ ᱦᱚᱸ ᱟᱹᱰᱤ ᱞᱮᱠᱟᱱᱟᱜ ᱜᱮᱞᱮ ᱵᱚᱜᱟᱭᱮᱜᱼᱟ